ᱡᱚᱦᱟᱨᱜᱮ ᱥᱟᱱᱟᱢᱠᱚ ᱪᱮᱫ ᱞᱮᱠᱟ ᱢᱮᱱᱟᱜ ᱯᱮᱭᱟ ᱤᱧ ᱨᱚᱲ ᱮᱫᱟ ᱢᱟᱞᱫᱟ ᱰᱤᱥᱴᱤᱠ ᱠᱷᱚᱱᱟᱜ ᱵᱷᱟᱨᱚᱛᱤ ᱥᱚᱨᱮᱱ ᱛᱳ ᱤᱧ ᱦᱮᱸ ᱢᱤᱫ ᱡᱟᱜᱟᱨᱮ ᱫᱟᱬᱟᱱᱤᱧ ᱪᱟᱞᱟᱣ ᱞᱮᱱᱟ ᱛᱚ ᱚᱱᱟ ᱡᱟᱭᱜᱟ ᱨᱮᱭᱟᱜ ᱧᱤᱛᱩᱢᱫᱚ ᱦᱩᱭᱩᱜ ᱠᱟᱱᱟ ᱠᱮᱱᱯᱩᱠᱩᱨ ᱛᱳ ᱤᱧ ᱚᱸᱰᱮᱧ ᱪᱟᱞᱟᱣ ᱞᱮᱱᱟ ᱛᱳ ᱫᱟᱬᱟᱱ ᱪᱟᱞᱟᱣ ᱠᱟᱛᱮᱫ ᱢᱟᱱᱮ ᱱᱟᱱᱟᱨᱚᱠᱚᱢ ᱢᱟᱱᱮ ᱪᱮᱬᱮᱠᱚᱧ ᱧᱮᱞᱠᱮᱫ ᱠᱚᱣᱟ ᱟᱨᱠᱤ ᱥᱮᱨᱚᱠᱚᱢ ᱟᱞᱮ ᱟᱞᱮᱥᱮᱫ ᱢᱟᱱᱮ ᱪᱮᱬᱮᱜᱮ ᱵᱟᱹᱱᱩᱜ ᱠᱚᱣᱟ ᱟᱨ ᱢᱟᱱᱮ ᱮᱢᱚᱱ ᱢᱚᱡᱽ ᱢᱚᱡᱽ ᱪᱮᱬᱮᱧ ᱧᱮᱞ ᱠᱮᱫ ᱠᱚᱣᱟ ᱢᱚᱭᱩᱨ ᱢᱮᱱᱟᱜ ᱠᱚᱣᱟ ᱯᱚᱛᱟᱢ ᱢᱮᱱᱟᱜ ᱠᱚᱣᱟ ᱢᱤᱨᱩ ᱪᱮᱬᱮ ᱢᱮᱱᱟᱜ ᱠᱚᱣᱟ ᱛᱟᱨᱯᱚᱨᱮ ᱟᱭᱢᱟ ᱨᱚᱠᱚᱢ ᱪᱮᱬᱮ ᱟᱨ ᱪᱮᱫᱠᱚ ᱢᱮᱛᱟᱜᱼᱟ ᱩᱱᱠᱩ ᱧᱮᱞᱛᱮ ᱢᱟᱱᱮ ᱵᱮᱥᱜᱮᱧ ᱵᱩᱡᱷᱟᱹᱣ ᱠᱮᱫᱟ ᱢᱟᱱᱮ ᱚᱱᱮᱠ ᱠᱟᱠᱟᱛᱩᱣᱟ ᱢᱟᱱᱮ ᱨᱚᱝᱦᱚᱸ ᱛᱟᱠᱚ ᱟᱹᱰᱤ ᱢᱚᱡᱽ ᱢᱟᱱᱮ ᱱᱤᱞᱜᱮ ᱟᱠᱟᱥᱤ ᱠᱟᱞᱟᱨ ᱟᱨ ᱢᱚᱡᱽᱜᱮ ᱟᱨᱠᱤ ᱩᱝᱠᱩ ᱧᱮᱞᱛᱮ ᱢᱟᱱᱮ ᱵᱮᱥᱜᱮ ᱵᱩᱡᱷᱟᱹᱣᱮᱱᱟ ᱢᱟᱱᱮ ᱚᱱᱛᱮ ᱪᱟᱞᱟᱣ ᱠᱟᱛᱮᱫ ᱢᱟᱱᱮ ᱪᱮᱬᱮᱠᱚ ᱢᱮᱱᱟᱜ ᱠᱚᱣᱟ ᱟᱨ ᱢᱚᱡᱽᱜᱮ ᱠᱟᱹᱴᱤᱡ ᱠᱟᱹᱴᱤᱡ ᱵᱟᱦᱟ ᱫᱟᱨᱮ ᱢᱮᱱᱟᱜᱼᱟ ᱚᱱᱛᱮᱨᱮ ᱢᱚᱡᱽᱜᱮ ᱢᱤᱫᱴᱮᱱ ᱟᱹᱰᱤ ᱢᱟᱨᱟᱝ ᱫᱟᱨᱮ ᱚᱱᱟᱨᱮᱠᱚ ᱟᱵ ᱵᱟᱲᱟᱣ ᱠᱟᱱᱟ ᱟᱨ ᱟᱞᱮ ᱪᱟᱞᱟᱜ ᱦᱤᱡᱩᱜ ᱥᱚᱢᱚᱭᱦᱚᱸ ᱞᱮ ᱧᱮᱞ ᱛᱚᱨᱟᱠᱮᱫ ᱠᱚᱣᱟ ᱟᱨ ᱟᱨ ᱢᱚᱡᱽᱜᱮ ᱢᱚᱡᱽ ᱜᱮᱠᱚ ᱫᱮᱡ ᱵᱟᱲᱟᱣ ᱠᱟᱱᱟ ᱩᱰᱟᱹᱣ ᱵᱟᱲᱟᱭ ᱠᱟᱱᱟᱠᱚ ᱢᱚᱡᱽ ᱢᱚᱡᱽ ᱪᱮᱬᱮ ᱟᱨᱠᱤ ᱟᱨ ᱦᱤᱡᱩᱜ ᱥᱚᱢᱚᱭ ᱢᱤᱫᱴᱮᱡ ᱫᱚᱞᱮ ᱥᱟᱵ ᱟᱹᱜᱩᱛᱚᱨᱟ ᱠᱮᱫᱮᱭᱟ ᱥᱟᱵ ᱟᱹᱜᱩ ᱠᱟᱛᱮᱫ ᱟᱨ ᱩᱱᱤᱫᱚ ᱞᱮ ᱟᱹᱥᱩᱞ ᱠᱮᱫᱮᱭᱟ ᱩᱱᱤᱫᱚ ᱢᱟᱱᱮ ᱠᱟᱠᱟᱛᱩᱣᱟ ᱪᱮᱬᱮᱭ ᱛᱮᱦᱮᱸ ᱠᱟᱱᱟ ᱟᱨ ᱢᱤᱫᱴᱮᱱ